ᱵᱷᱟᱨᱚᱛ ᱫᱤᱥᱚᱢ ᱨᱮᱭᱟᱜ ᱳᱲᱤᱥᱥᱟ ᱯᱚᱱᱚᱛ ᱫᱚ ᱟᱹᱰᱤᱜᱤᱧ ᱠᱩᱥᱤᱭᱟᱜᱼᱟ ᱟᱨ ᱚᱱᱟ ᱯᱚᱱᱚᱛ ᱨᱮ ᱪᱟᱞᱟᱜ ᱦᱚᱸ ᱟᱹᱰᱤ ᱟᱸᱴ ᱢᱚᱱᱮᱭ ᱨᱤᱠᱟᱹᱭᱟ ᱪᱮᱫᱟᱜ ᱥᱮ ᱚᱸᱰᱮ ᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱫᱤᱥᱚᱢ ᱥᱮ ᱡᱟᱱᱟᱢ ᱦᱟᱥᱟ ᱚᱸᱰᱮ ᱢᱮᱱᱟᱜ ᱜᱮᱭᱟ ᱚᱱᱟ ᱠᱷᱟᱹᱛᱤᱨ ᱜᱮ ᱪᱟᱞᱟᱜ ᱥᱟᱱᱟᱭᱤᱧ ᱜᱮᱭᱟ